ᱤᱧ ᱱᱚᱣᱟ ᱫᱚ ᱜᱤᱫᱽᱨᱟᱹ ᱡᱚᱦᱚᱜ ᱠᱩᱞᱦᱤ ᱫᱷᱩᱲᱤ ᱠᱚᱨᱮ ᱦᱚᱸ ᱟᱹᱰᱤ ᱡᱳᱨ ᱪᱤᱛᱟᱹᱨ ᱠᱚᱧ ᱵᱮᱱᱟᱣ ᱛᱟᱦᱮᱱ ᱟᱹᱰᱤ ᱨᱚᱠᱚᱢᱟᱜ ᱪᱷᱚᱵᱤ ᱪᱤᱛᱨᱚ ᱵᱮᱱᱟᱣ ᱛᱟᱦᱮᱱᱤᱧ ᱚᱱᱟ ᱠᱷᱚᱱ ᱛᱮ ᱠᱤᱪᱷᱤ ᱨᱮᱭᱟᱜ ᱚᱰᱳᱠ ᱯᱚᱨᱮ ᱧᱮᱞᱮᱱ ᱛᱟᱭᱚᱢ ᱠᱚᱨᱮ ᱠᱚ ᱧᱮᱞᱮᱱ ᱛᱟᱭᱚᱢ ᱟᱹᱞᱤᱧ ᱦᱚᱸ ᱪᱤᱛᱨᱚ ᱵᱮᱱᱟᱣ ᱵᱟᱹᱲᱤ ᱞᱤᱧ ᱠᱩᱥᱤᱭᱟᱜ ᱛᱟᱦᱮᱱ ᱱᱚᱣᱟ ᱨᱮᱫᱚ ᱚᱠᱚᱭ ᱦᱚᱸ ᱟᱹᱞᱤᱧ ᱵᱟᱠᱚ ᱥᱮᱬᱟ ᱟᱠᱟᱫ ᱞᱤᱧᱟ ᱟᱨ ᱟᱹᱞᱤᱧ ᱫᱚ ᱟᱹᱞᱤᱧ ᱛᱮᱜᱮ ᱞᱤᱧ ᱵᱮᱱᱟᱣ ᱪᱮᱫ ᱠᱟᱱᱟ ᱡᱟᱦᱟᱸ ᱞᱮᱠᱟ

ᱱᱩᱠᱩ ᱡᱟᱦᱟᱸᱭ ᱨᱮᱠᱚ ᱠᱚ ᱨᱟᱠᱟᱵᱮᱫ ᱞᱮᱠᱟ ᱟᱹᱞᱤᱧ ᱫᱚ ᱟᱹᱞᱤᱧ ᱛᱮᱜᱮ ᱠᱷᱟᱛᱟ ᱠᱚᱞᱚᱢᱨᱮ ᱪᱤᱛᱨᱚ ᱞᱤᱧ ᱵᱮᱱᱟᱣᱮᱫ ᱛᱟᱦᱮᱱ ᱡᱟᱦᱟᱸ ᱵᱚᱱ ᱢᱮᱛᱟᱜ ᱠᱟᱱᱟ ᱪᱤᱛᱨᱚ ᱠᱷᱚᱱᱜᱮ ᱨᱮᱦᱚᱸ ᱟᱹᱰᱤ ᱵᱮᱥ ᱞᱤᱧ ᱫᱚᱦᱚᱭ ᱛᱟᱦᱮᱱ ᱠᱚ ᱨᱮᱫᱚ ᱟᱹᱞᱤᱧ ᱜᱮ ᱠᱚ ᱵᱟᱪᱷᱟᱣ ᱞᱤᱧ ᱛᱟᱦᱮᱱ ᱟᱨ ᱡᱟᱹᱥᱛᱤ ᱦᱚᱸᱠᱚ ᱮᱢᱟᱞᱤᱧ ᱛᱟᱦᱮᱱ ᱥᱟᱸᱜᱮ ᱥᱟᱝ ᱪᱤᱛᱨᱚ ᱫᱚ ᱟᱹᱞᱤᱧ ᱞᱤᱧ ᱵᱮᱱᱟᱣ ᱥᱟᱹᱛ ᱫᱟᱲᱮᱭᱟᱜ ᱠᱟᱱ ᱛᱟᱦᱮᱱ